ᱤᱧ ᱛᱟᱞᱮ ᱥᱟᱠᱟᱢ ᱨᱮᱭᱟᱜ ᱯᱟᱝᱠᱷᱟ ᱵᱮᱱᱟᱣᱤᱧ ᱪᱮᱫ ᱡᱚᱝ ᱠᱟᱱᱟ ᱱᱚᱣᱟ ᱫᱚ ᱯᱳᱭᱞᱳ ᱛᱟᱞᱮ ᱫᱟᱨᱮ ᱠᱷᱚᱱ ᱛᱟᱞᱮ ᱥᱟᱠᱟᱢ ᱢᱟᱜᱽ ᱟᱹᱜᱩᱭ ᱦᱩᱭᱩᱜᱼᱟ ᱱᱤᱭᱟᱹ ᱛᱟᱭᱚᱢ ᱱᱟᱥᱮ ᱥᱤᱛᱩᱝ ᱱᱟᱥᱮ ᱩᱢᱩᱞ ᱚᱛᱨᱮ ᱨᱚᱦᱚᱲ ᱦᱚᱪᱚᱭ ᱦᱩᱭᱩᱜᱼᱟ ᱱᱤᱭᱟᱹ ᱛᱟᱭᱚᱢ ᱪᱤᱠᱟᱹᱲ ᱚᱛᱨᱮ ᱫᱚᱦᱚ ᱠᱟᱛᱮᱫ ᱦᱟᱢᱟᱞ ᱫᱷᱤᱨᱤᱛᱮ ᱛᱮᱱ ᱦᱩᱭᱩᱜᱼᱟ ᱡᱟᱛᱮ ᱡᱚᱛᱚ ᱥᱮᱱ ᱥᱚᱢᱟᱱᱚᱜ ᱢᱟ ᱱᱤᱭᱟᱹ ᱛᱟᱭᱚᱢ ᱱᱚᱣᱟ ᱥᱟᱠᱟᱢ ᱜᱳᱞ ᱥᱟᱺᱦᱤᱡ ᱜᱮᱛ ᱦᱩᱭᱩᱜᱼᱟ ᱟᱨ ᱫᱟᱜ ᱨᱮ ᱨᱚᱝ ᱟᱨ ᱠᱟᱭᱨᱟ ᱨᱟᱥᱟ ᱢᱮᱥᱟ ᱠᱟᱛᱮᱫ ᱦᱮᱰᱮᱡ ᱦᱩᱭᱩᱜᱼᱟ ᱟᱨ ᱱᱚᱣᱟ ᱨᱮ ᱢᱤᱫ ᱜᱷᱟᱹᱲᱤᱡ ᱪᱟᱰᱳ ᱫᱚᱦᱚ ᱠᱟᱜ ᱞᱟᱜᱟᱛᱚᱜᱼᱟ ᱡᱟᱛᱮ ᱱᱚᱣᱟ ᱜᱳᱞ ᱜᱮ ᱜᱮᱛ ᱟᱠᱟᱱ ᱥᱟᱠᱟᱢ ᱨᱮ ᱨᱚᱝ ᱵᱷᱟᱹᱜᱮ ᱴᱷᱤᱠ ᱞᱮᱠᱟᱛᱮ ᱢᱮᱥᱟᱜ ᱢᱟ ᱤᱱᱟᱹ ᱛᱟᱭᱚᱢ ᱚᱱᱟ ᱥᱟᱠᱟᱢ ᱫᱷᱟᱨᱮᱛᱮ ᱱᱮᱱᱦᱮᱡ ᱢᱟᱫᱼᱛᱮ ᱛᱚᱞ ᱦᱩᱭᱩᱜᱼᱟ ᱡᱟᱛᱮ ᱱᱚᱣᱟ ᱟᱞᱚ ᱚᱲᱮᱡᱚᱜᱼᱢᱟ ᱟᱨ ᱥᱤᱛᱩᱝ ᱨᱮ ᱛᱟᱥᱮ ᱨᱚᱦᱚᱲ ᱦᱩᱭᱩᱜᱼᱟ ᱟᱨ ᱢᱚᱱᱮ ᱞᱮᱠᱷᱟᱱ ᱱᱚᱣᱟᱨᱮ ᱱᱟᱱᱟ ᱦᱩᱱᱟᱹᱨ ᱪᱤᱛᱟᱹᱨ ᱦᱚᱸ ᱟᱸᱠᱟᱣ ᱜᱟᱱᱚᱜ ᱜᱮᱭᱟ ᱡᱟᱛᱮ ᱢᱚᱡᱽ ᱧᱚᱜ ᱧᱮᱞᱚᱜᱼᱢᱟ ᱱᱤᱭᱟᱹ ᱛᱟᱭᱚᱢ ᱚᱱᱟ ᱥᱟᱠᱟᱢ ᱨᱮ ᱰᱟᱲᱚᱢ ᱞᱟᱜᱟᱣ ᱦᱩᱭᱩᱜᱼᱟ ᱡᱟᱛᱮ ᱚᱱᱟ ᱥᱟᱵ ᱠᱟᱛᱮᱫ ᱮᱣᱮᱨ ᱜᱟᱱᱚᱜᱼᱟ ᱮᱱᱠᱷᱟᱱ ᱛᱚᱵᱮ ᱜᱮ ᱱᱚᱣᱟ ᱛᱟᱞᱮ ᱥᱟᱠᱟᱢ ᱨᱮᱭᱟᱜ ᱛᱤᱼᱛᱮ ᱮᱣᱮᱨᱟᱱ ᱯᱟᱝᱠᱷᱟ ᱫᱚ ᱵᱮᱱᱟᱣ ᱥᱟᱹᱛᱳᱜᱼᱟ